ᱦᱮᱸ ᱤᱧ ᱵᱟᱱᱟᱨ ᱯᱤᱲᱦᱤ ᱜᱮᱧ ᱧᱮᱞ ᱟᱠᱟᱫᱟ ᱢᱟᱨᱮ ᱯᱤᱲᱦᱤ ᱟᱨ ᱱᱟᱣᱟ ᱯᱤᱲᱦᱤ ᱚᱱᱟ ᱛᱟᱞᱟ ᱨᱮᱱ ᱤᱧ ᱫᱚ ᱠᱟᱹᱱᱟᱹᱧ ᱛᱳ ᱢᱟᱨᱮ ᱯᱤᱲᱦᱤ ᱟᱨ ᱞᱟᱦᱟ ᱯᱤᱲᱦᱤ ᱱᱤᱭᱟᱹ ᱵᱟᱱᱟᱨ ᱯᱤᱲᱦᱤ ᱨᱮ ᱮᱴᱟᱜ ᱨᱚᱠᱚᱢ ᱟᱵᱚᱣᱟᱜ ᱠᱟᱞᱪᱟᱨ ᱥᱮ ᱟᱭᱢᱟ ᱨᱚᱠᱚᱢ ᱵᱷᱮᱫᱟ ᱵᱷᱮᱫ ᱢᱮᱱᱟᱜ ᱟᱠᱟᱫᱟ ᱛᱚ ᱱᱤᱭᱟᱹ ᱠᱤᱱ ᱵᱟᱱᱟᱨ ᱯᱤᱲᱦᱤ ᱜᱮ ᱟᱵᱚ ᱫᱚ ᱵᱟᱵᱚᱱ ᱦᱤᱲᱤᱧᱟ ᱪᱮᱫᱟᱜ ᱥᱮ ᱟᱵᱚ ᱱᱤᱛᱳᱜ ᱧᱮᱞᱚᱜ ᱠᱟᱱᱟ ᱢᱟᱨᱮ ᱯᱤᱲᱦᱤ ᱨᱮᱭᱟᱜ ᱡᱟᱦᱟᱸ ᱠᱟᱹᱢᱤ ᱦᱚᱨ ᱟᱵᱚ ᱱᱮᱛᱟᱨ ᱱᱟᱣᱟ ᱯᱤᱲᱦᱤ ᱨᱮ ᱵᱟᱵᱚᱱ ᱧᱮᱞ ᱡᱚᱝ ᱠᱟᱱᱟ ᱥᱮ ᱵᱟᱵᱚᱱ ᱠᱟᱹᱢᱤᱭᱮᱫᱟ ᱱᱚᱝᱠᱟ ᱡᱩᱫᱤ ᱦᱩᱭᱩᱜ ᱠᱷᱟᱱ ᱢᱤᱫ ᱥᱳᱢᱳᱭ ᱟᱵᱚ ᱱᱟᱣᱟ ᱯᱤᱲᱦᱤ ᱠᱷᱚᱪ ᱵᱚᱱ ᱦᱤᱲᱤᱧ ᱪᱟᱵᱟᱭᱟ ᱡᱮᱢᱚᱱ ᱱᱮᱛᱟᱨ ᱵᱚᱸᱜᱟ ᱵᱩᱨᱩ ᱟᱭᱢᱟ ᱞᱮᱠᱟᱱ ᱵᱚᱸᱜᱟ ᱵᱩᱨᱩ ᱵᱟᱵᱚᱱ ᱵᱚᱸᱜᱟ ᱵᱩᱨᱩᱜ ᱠᱟᱱᱟ ᱟᱭᱢᱟ ᱴᱚᱞᱟ ᱨᱮ ᱧᱮᱞᱚᱜ ᱠᱟᱱᱟ ᱡᱮ ᱥᱚᱦᱚᱨᱟᱭ ᱢᱟᱨᱮ ᱯᱤᱲᱦᱤ ᱨᱮᱫᱚ ᱪᱤᱠᱟᱹᱜ ᱠᱟᱱ ᱛᱟᱦᱮᱸᱱᱟ ᱥᱟᱱᱟᱢ ᱦᱚᱲ ᱥᱚᱦᱚᱨᱟᱭ ᱛᱤᱭᱳᱜ ᱞᱮᱱ ᱠᱷᱟᱱ ᱜᱮ ᱞᱟᱦᱟ ᱠᱷᱚᱱ ᱚᱲᱟᱜ ᱠᱚ ᱥᱟᱯᱲᱟᱣ ᱥᱟᱡᱟᱣ ᱥᱟᱯᱲᱟᱣ ᱚᱲᱟᱜ ᱠᱟᱛᱮᱫ ᱡᱟᱦᱟᱸ ᱢᱚᱬᱮ ᱢᱟᱦᱟ ᱥᱚᱦᱚᱨᱟᱭ ᱚᱱᱟ ᱥᱚᱦᱚᱨᱟᱭ ᱨᱮ ᱤᱫᱤ ᱠᱟᱛᱮ ᱟᱹᱰᱤ ᱥᱟᱱᱟᱢ ᱦᱚᱲ ᱡᱚᱠᱷᱚᱱ ᱜᱮ ᱥᱚᱦᱚᱨᱟᱭ ᱛᱤᱭᱳᱜᱚᱜᱼᱟ ᱛᱚᱠᱷᱚᱱ ᱜᱮ ᱟᱹᱰᱤ ᱨᱟᱹᱥᱠᱟᱹ ᱨᱮᱠᱚ ᱛᱟᱦᱮᱸᱱᱟ ᱟᱨ ᱥᱚᱦᱚᱨᱟᱭ ᱦᱤᱡᱩᱜ ᱥᱳᱢᱳᱭ ᱨᱮᱜᱮ ᱟᱵᱚ ᱡᱟᱦᱟᱸ ᱮᱱᱮᱡ ᱥᱮᱨᱮᱧ ᱛᱮᱭᱟᱜ ᱛᱩᱢᱫᱟᱜ ᱴᱟᱢᱟᱠ ᱵᱚᱱ ᱥᱟᱯᱲᱟᱣ ᱠᱟᱜ ᱠᱟᱱᱟ ᱢᱚᱡᱽ ᱛᱮ ᱡᱟᱛᱮ ᱢᱚᱡᱽ ᱛᱮᱵᱚᱱ ᱨᱟᱹᱥᱠᱟᱹ ᱫᱟᱲᱮᱭᱟᱜ ᱟᱨ ᱱᱤᱭᱟᱹ ᱢᱚᱬᱮ ᱢᱟᱦᱟ ᱨᱮ ᱟᱵᱚ ᱟᱹᱰᱤ ᱮᱱᱮᱡ ᱥᱮᱨᱮᱧ ᱨᱟᱹᱥᱠᱟᱹ ᱛᱟᱞᱟ ᱛᱮᱵᱚᱱ ᱢᱟᱱᱟᱣ ᱮᱫ ᱠᱟᱱ ᱛᱟᱦᱮᱸᱱᱟ ᱢᱮᱱᱠᱷᱟᱱ ᱱᱤᱛᱳᱜ ᱪᱮᱫ ᱧᱮᱞᱚᱜ ᱠᱟᱱᱟ ᱱᱤᱛᱳᱜ ᱫᱚ ᱧᱮᱞᱚᱜ ᱠᱟᱱᱟ ᱡᱮ ᱟᱵᱚ ᱚᱱᱟ ᱮᱱᱮᱡ ᱥᱮᱨᱮᱧ ᱵᱟᱹᱭ ᱵᱟᱹᱭ ᱛᱮ ᱵᱟᱵᱚᱱ ᱠᱩᱥᱤᱭᱟᱜ ᱠᱟᱱᱟ ᱥᱮ ᱩᱱᱟᱹᱜ ᱡᱮ ᱡᱮ ᱛᱩᱢᱫᱟᱜ ᱴᱟᱢᱟᱠ ᱟᱛᱮ ᱨᱟᱹᱥᱠᱟᱹ ᱚᱱᱟ ᱨᱮ ᱩᱱᱟᱹᱜ ᱟᱵᱚᱭᱟᱜ ᱢᱚᱱᱮ ᱵᱟᱝ ᱞᱟᱜᱟᱜ ᱠᱟᱱᱟ ᱱᱮᱛᱟᱨ ᱠᱚ ᱠᱚᱲᱟ ᱠᱩᱲᱤᱢ ᱧᱮᱞ ᱞᱮᱠᱚ ᱠᱷᱟᱱ ᱪᱮᱫ ᱠᱚ ᱪᱤᱠᱟᱹᱭᱮᱫᱟ ᱯᱨᱟᱭ ᱟᱹᱛᱩ ᱨᱮᱜᱮ ᱧᱮᱞᱚᱜ ᱠᱟᱱᱟ ᱡᱮ ᱛᱩᱢᱫᱟᱜ ᱴᱟᱢᱟᱠ ᱵᱟᱫ ᱠᱟᱛᱮ ᱛᱩᱢᱫᱟᱜ ᱴᱟᱢᱟᱠ ᱵᱟᱫ ᱠᱟᱛᱮᱫ ᱟᱵᱚ ᱰᱤᱡᱮ ᱥᱟᱣᱩᱱᱰ ᱛᱮᱵᱚᱱ ᱨᱟᱹᱥᱠᱟᱹᱭᱮᱫᱟ ᱢᱮᱱᱠᱷᱟᱱ ᱱᱤᱭᱟᱹ ᱰᱤᱡᱮ ᱥᱟᱣᱩᱱᱰ ᱛᱮ ᱡᱩᱫᱤ ᱱᱮᱛᱟᱨ ᱵᱚᱱ ᱨᱟᱹᱠᱟᱹ ᱞᱮᱠᱷᱟᱱ ᱟᱵᱚᱣᱟᱜ ᱡᱟᱦᱟᱸ ᱢᱟᱨᱮ ᱥᱚᱦᱚᱨᱟᱭ ᱨᱮᱭᱟᱜ ᱡᱟᱦᱟᱸ ᱟᱵᱚᱭᱟᱜ ᱛᱩᱢᱫᱟᱜ ᱴᱟᱢᱟᱠ ᱛᱮ ᱨᱟᱹᱥᱠᱟᱹ ᱚᱱᱟ ᱵᱟᱹᱭ ᱵᱟᱹᱭᱛᱮ ᱛᱩᱢᱫᱟᱜ ᱨᱩ ᱠᱚ ᱦᱚᱸ ᱵᱚ ᱦᱤᱲᱤᱧᱟ ᱥᱮ ᱥᱚᱦᱚᱨᱟᱭ ᱨᱮᱭᱟᱜ ᱮᱱᱮᱡ ᱥᱮᱨᱮᱧ ᱚᱱᱟᱠᱚ ᱦᱚᱸᱵᱚᱱ ᱦᱤᱲᱤᱧᱟ ᱟᱵᱟᱨ ᱧᱮᱞᱚᱜ ᱠᱟᱱᱟ ᱡᱮ ᱱᱟᱣᱟ ᱯᱤᱲᱦᱤ ᱨᱮ ᱱᱮᱛᱟᱨ ᱡᱟᱦᱟᱸ ᱠᱷᱮᱞᱳᱰ ᱠᱚ ᱛᱟᱦᱮᱸ ᱠᱟᱱᱟ ᱢᱟᱨᱮ ᱯᱤᱲᱦᱤ ᱨᱮ ᱚᱱᱟ ᱠᱷᱮᱞᱳᱰ ᱠᱚ ᱦᱚᱸ ᱵᱟᱹᱭ ᱵᱟᱹᱭ ᱛᱮᱵᱚᱱ ᱦᱤᱲᱤᱧ ᱤᱫᱤᱭᱮᱫᱟ ᱥᱮ ᱵᱚᱱ ᱵᱟᱹᱜᱤ ᱚᱴᱚᱣᱟᱜ ᱠᱟᱱᱟ ᱡᱮᱢᱚᱱ ᱯᱷᱩᱴᱵᱚᱞ ᱠᱷᱮᱞᱳᱰ ᱠᱚ ᱱᱮᱛᱟᱨ ᱧᱮᱞᱚᱜ ᱠᱟᱱᱟ ᱡᱮ ᱠᱚᱲᱟ ᱠᱩᱲᱤ ᱯᱷᱩᱴᱵᱚᱞ ᱜᱮ ᱵᱟᱠᱚ ᱮᱱᱮᱡᱚᱜ ᱠᱟᱱᱟ ᱡᱟᱦᱟᱸ ᱱᱟᱣᱟ ᱵᱤᱫᱟᱹᱞ ᱨᱮ ᱢᱳᱵᱟᱭᱤᱞ ᱟᱹᱰᱤ ᱪᱟᱹᱞᱛᱤ ᱟᱠᱟᱱᱟ ᱢᱳᱵᱟᱭᱤᱞ ᱨᱮᱜᱮ ᱟᱭᱢᱟ ᱨᱚᱠᱚᱢ ᱡᱟᱦᱟᱸ ᱠᱷᱮᱞᱳᱰ ᱡᱮᱢᱚᱱ ᱯᱷᱨᱤ ᱯᱷᱟᱭᱟᱨ ᱟᱭᱢᱟ ᱨᱚᱠᱚᱢ ᱠᱷᱮᱞᱳᱰ ᱦᱮᱱᱟᱜ ᱟᱠᱟᱫᱟ ᱢᱳᱵᱟᱭᱤᱞ ᱨᱮ ᱚᱱᱟ ᱢᱳᱵᱟᱭᱤᱞ ᱛᱮᱜᱮ ᱠᱚ ᱠᱷᱮᱞᱳᱜ ᱠᱟᱱᱟ ᱟᱨ ᱡᱟᱦᱟᱸ ᱟᱵᱚ ᱴᱟᱺᱰᱤ ᱦᱮᱡ ᱠᱟᱛᱮᱫ ᱫᱟᱹᱲ ᱵᱟᱲᱟ ᱠᱟᱛᱮ ᱡᱟᱦᱟᱸ ᱠᱷᱮᱞᱳᱰ ᱚᱱᱟ ᱫᱚ ᱵᱟᱹᱠᱚ ᱧᱮᱞ ᱡᱚᱝᱟᱜ ᱠᱟᱱᱟ ᱟᱵᱚ ᱥᱟᱱᱟᱢ ᱨᱚᱠᱚᱢ ᱜᱮ ᱡᱮᱢᱚᱱ ᱱᱮᱛᱟᱨ ᱟᱵᱚ ᱱᱟᱣᱟ ᱯᱤᱲᱦᱤ ᱨᱮ ᱡᱮᱢᱚᱱ ᱵᱤᱵᱷᱤᱱᱱᱚ ᱫᱷᱚᱨᱚᱱ ᱴᱮᱠᱱᱳᱞᱳᱡᱤ ᱦᱤᱡᱩᱜ ᱠᱟᱱᱟ ᱚᱱᱟ ᱤᱫᱤ ᱠᱟᱛᱮ ᱦᱚᱸ ᱵᱚᱱ ᱪᱚᱨᱪᱟᱭᱟ ᱟᱨ ᱢᱟᱨᱮ ᱡᱟᱦᱟᱸ ᱡᱤᱱᱤᱥ ᱠᱚ ᱦᱮᱱᱟᱜ ᱟᱠᱟᱫᱟ ᱚᱱᱟ ᱠᱚ ᱦᱚᱸ ᱵᱚᱱ ᱠᱟᱞᱪᱟᱨ ᱤᱫᱤᱭᱟ

ᱡᱟᱦᱟᱸ ᱵᱟᱯᱞᱟ ᱤᱫᱤ ᱠᱟᱛᱮ ᱦᱚᱸ ᱟᱭᱢᱟ ᱟᱵᱚ ᱥᱚᱢᱟᱡᱽ ᱨᱮ ᱯᱨᱚᱵᱷᱟᱵ ᱯᱟᱲᱟᱜ ᱠᱟᱱᱟ ᱡᱮ ᱢᱟᱨᱮ ᱵᱤᱫᱟᱹᱞ ᱨᱮᱫᱚ ᱵᱟᱯᱞᱟ ᱟᱹᱰᱤ ᱥᱟᱨ ᱥᱟᱹᱜᱩᱱ ᱟᱛᱮᱫ ᱦᱩᱭᱩᱜ ᱠᱟᱱ ᱛᱟᱦᱮᱸᱱᱟ ᱟᱨ ᱱᱮᱛᱟ ᱫᱚ

ᱢᱚᱡᱽ ᱛᱮ ᱵᱟᱝ ᱦᱩᱭᱩᱜ ᱠᱟᱱᱟ ᱢᱮᱞᱟ ᱠᱷᱮᱞᱟ ᱨᱮ ᱠᱚᱲᱟ ᱠᱩᱲᱤ ᱠᱚ ᱨᱚᱲ ᱡᱚᱝᱟᱱ ᱠᱟᱱᱟ ᱫᱩᱞᱟᱹᱲ ᱮᱫᱟᱠᱚ ᱟᱨ ᱤᱱᱠᱟᱹ ᱨᱚᱲ ᱨᱚᱲ ᱛᱮᱜᱮ ᱟᱠᱚ ᱱᱤᱡᱮ ᱛᱮᱜᱮ ᱠᱚ ᱴᱷᱟᱹᱣᱠᱟᱹᱭᱮᱫᱟ ᱡᱮ ᱟᱵᱚ ᱫᱚ ᱟᱞᱟᱝ ᱫᱚᱞᱟᱝ ᱵᱟᱯᱞᱟᱜᱼᱟ ᱟᱨ ᱚᱱᱠᱟ ᱴᱷᱟᱹᱣᱠᱟᱹ ᱠᱟᱛᱮ ᱠᱚᱲᱟ ᱠᱩᱲᱤ ᱥᱤᱫᱩᱨᱟᱭ ᱠᱟᱱᱟ ᱟᱨ ᱠᱤᱱ ᱚᱱᱮ ᱚᱱᱠᱟ ᱠᱟᱛᱮ ᱠᱤᱱ ᱵᱟᱯᱞᱟ ᱠᱟᱱᱟ ᱢᱮᱱᱠᱷᱟᱱ ᱡᱟᱦᱟᱸ ᱟᱵᱚ ᱥᱟᱱᱛᱟᱲ ᱥᱚᱢᱟᱡᱽ ᱨᱮ ᱡᱟᱦᱟᱸ ᱢᱟᱺᱡᱷᱤ ᱯᱟᱨᱜᱟᱱᱟ ᱫᱟᱨᱟᱭ ᱛᱮ ᱡᱟᱦᱟᱸ ᱥᱟᱨ ᱥᱟᱹᱜᱩᱱ ᱵᱟᱯᱞᱟ ᱟᱵᱚ ᱵᱚᱱ ᱵᱟᱯᱞᱟᱜᱼᱟ ᱚᱱᱟᱫᱚ ᱱᱮᱛᱟᱨ ᱵᱟᱠᱚ ᱢᱟᱱᱟᱣ ᱮᱫᱟ ᱛᱳ ᱚᱱᱟᱠᱚ ᱜᱮ ᱟᱵᱚ ᱢᱟᱱᱟᱣ ᱵᱟᱛᱟᱣ ᱦᱩᱭᱩᱜ ᱛᱟᱵᱚᱱᱟ ᱱᱤᱭᱟᱹ ᱱᱟᱣᱟ ᱵᱤᱫᱟᱹᱞ ᱨᱮ ᱱᱤᱭᱟᱹ ᱠᱚᱜᱮ ᱠᱚᱨᱟᱣ ᱦᱩᱭᱩᱜ ᱛᱟᱵᱚᱱᱟ ᱟᱵᱚ ᱢᱟᱨᱮ ᱟᱨ ᱱᱟᱣᱟ ᱥᱮᱨᱢᱟ ᱨᱮ ᱵᱷᱟᱨᱥᱟᱢᱢᱳ ᱫᱚᱦᱚᱭ ᱞᱟᱹᱜᱤᱫ